ᱯᱚᱥᱪᱷᱤᱢ ᱵᱚᱨᱫᱷᱚᱢᱟᱱ ᱦᱚᱱᱚᱛ ᱨᱮᱭᱟᱜ ᱢᱩᱬᱩᱫ ᱵᱤᱨᱤᱫ ᱟᱨ ᱠᱟᱹᱣᱰᱤ ᱟᱹᱨᱤ ᱪᱟᱪᱞᱟᱣ ᱠᱚᱫᱚ ᱦᱩᱭᱩᱜ ᱠᱟᱱᱟ ᱫᱩᱨᱜᱟᱯᱩᱨ ᱤᱥᱴᱤᱞ ᱯᱞᱮᱱᱴ ᱮᱞᱳᱭ ᱤᱥᱴᱤᱞ ᱯᱞᱮᱱᱴ ᱨᱟᱱᱤᱜᱚᱡᱽ ᱠᱚᱭᱞᱟ ᱠᱷᱚᱱᱤ ᱥᱟᱶᱛᱮ ᱫᱩᱨᱜᱟᱯᱩᱨ ᱯᱟᱣᱟᱨ ᱯᱞᱮᱱᱴ ᱯᱨᱚᱡᱮᱠᱴ ᱦᱚᱸ ᱱᱚᱰᱮ ᱢᱮᱱᱟᱜ ᱟᱠᱟᱫᱟ